ᱟᱞᱮ ᱴᱚᱴᱷᱟᱨᱮ ᱵᱟᱦᱟ ᱵᱟᱦᱟᱞᱮ ᱵᱚᱸᱜᱟᱜᱼᱟ ᱡᱟᱦᱟᱸ ᱫᱚ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟ ᱨᱮᱞᱮ ᱢᱟᱱᱟᱣᱟ ᱟᱨ ᱵᱟᱦᱟ ᱯᱚᱨᱚᱵᱽ ᱨᱮᱫᱚ ᱟᱞᱮ ᱫᱚ ᱥᱟᱨᱡᱚᱢ ᱵᱟᱦᱟ ᱛᱮᱞᱮ ᱵᱟᱦᱟᱜᱼᱟ ᱟᱨ ᱥᱚᱨᱦᱟᱭ ᱯᱚᱨᱚᱵᱽ ᱞᱮ ᱢᱟᱱᱟᱣᱟ ᱥᱚᱨᱦᱟᱭ ᱫᱚ ᱥᱚᱨᱦᱟᱭ ᱵᱚᱸᱜᱟ ᱨᱮᱞᱮ ᱢᱟᱱᱟᱣᱟ ᱟᱨ ᱥᱚᱨᱦᱟᱭ ᱯᱚᱨᱚᱵᱽ ᱨᱮᱫᱚ ᱰᱟᱝᱨᱤ ᱞᱮ ᱠᱷᱩᱱᱴᱟᱹᱣ ᱠᱚᱣᱟ